ᱦᱟᱹᱠᱩ ᱥᱟᱵ ᱠᱟᱜ ᱢᱮ ᱥᱟᱵ ᱢᱟ ᱡᱷᱚᱛᱚ ᱦᱚᱲ ᱜᱮᱠᱚ ᱵᱟᱰᱟᱭ ᱡᱮᱢᱚᱱ ᱜᱟᱰᱟ ᱨᱮ ᱡᱷᱟᱹᱞᱤᱢ ᱤᱫᱤ ᱠᱮᱫᱟ ᱚᱸᱰᱮᱢ ᱵᱟᱥᱟᱣ ᱜᱚᱫ ᱠᱟᱫᱟ ᱥᱮ ᱢᱤᱫ ᱜᱷᱟᱹᱲᱤᱡ ᱵᱟᱫᱽ ᱟᱨᱮᱢ ᱨᱟᱠᱟᱵ ᱜᱚᱫ ᱠᱟᱫᱟ ᱦᱟᱹᱠᱩ ᱠᱚ ᱡᱷᱟᱹᱞᱤᱭᱱᱟ ᱩᱴᱷᱟᱹᱣ ᱠᱮᱫ ᱠᱚᱣᱟᱢ ᱥᱮ ᱦᱚᱸᱜᱼᱚᱭ ᱟᱨ ᱟᱞᱮ ᱥᱮᱫ ᱢᱟ ᱮᱱᱛᱮ ᱤᱭᱟᱹ ᱢᱮᱱᱟᱜ ᱡᱷᱟᱹᱞᱤ ᱥᱟᱶᱛᱮ ᱟᱨ ᱵᱟᱹᱬᱥᱤ ᱠᱚ ᱥᱮ ᱫᱩᱲᱩᱵᱽ ᱴᱷᱤᱠ ᱱᱟᱢ ᱚᱸᱰᱮ ᱪᱟᱨᱟᱢ ᱞᱟᱜᱟᱣ ᱠᱮᱫᱮᱭᱟ ᱚᱱᱟ ᱠᱟᱛᱮᱫ ᱦᱟᱹᱠᱩᱢ ᱥᱟᱵᱮᱫ ᱠᱚᱣᱟ ᱚᱱᱟ ᱵᱟᱝ ᱠᱟᱛᱮᱫ ᱟᱨᱦᱚᱸ ᱡᱮ ᱦᱟᱹᱠᱩ ᱛᱷᱚᱨ ᱚᱱᱟ ᱫᱚ ᱟᱨᱦᱚᱸ ᱡᱮ ᱟᱞᱮ ᱱᱚᱸᱰᱮ ᱠᱚᱢᱟ ᱟᱨᱦᱚᱸ ᱮᱴᱟᱜ ᱵᱟᱵᱚᱫ ᱛᱮ ᱟᱨᱠᱚ ᱥᱟᱵᱮᱫ ᱠᱚᱣᱟ ᱡᱮᱢᱚᱱ ᱟᱞᱮ ᱫᱚ ᱱᱚᱸᱰᱮ ᱫᱚ ᱢᱤᱫᱴᱮᱱ ᱴᱟᱯᱟ ᱠᱚ ᱢᱮᱛᱟᱣᱟᱜ ᱠᱟᱱ ᱛᱟᱞᱮᱭᱟ ᱡᱟᱦᱟᱸ ᱫᱚ ᱦᱟᱹᱠᱩ ᱩᱱᱠᱩ ᱛᱤᱱ ᱪᱟᱹᱨ ᱯᱟᱸᱪ ᱠᱤᱞᱳ ᱫᱷᱟᱹᱵᱤᱡ ᱨᱮᱱ ᱦᱚᱢ ᱥᱟᱵ ᱫᱟᱲᱮᱭᱟᱭᱟ ᱚᱱᱟᱛᱮ ᱜᱟᱰᱟ ᱠᱚ ᱴᱟᱯᱟᱭᱟ ᱡᱚᱛᱚ ᱦᱚᱲ ᱢᱤᱞᱟᱹᱣ ᱛᱮ ᱚᱱᱟᱛᱮᱢ ᱴᱟᱯᱟᱣ ᱞᱮᱠᱷᱟᱱ ᱫᱚ ᱡᱚᱛᱚ ᱦᱚᱲ ᱜᱮ ᱮᱠᱫᱚᱢ ᱮᱠᱫᱚᱢ ᱢᱤᱞᱟᱹᱣ ᱠᱟᱛᱮᱫ ᱫᱚ ᱞᱟᱹᱴᱩ ᱞᱟᱹᱴᱩ ᱦᱟᱹᱠᱩ ᱜᱮᱠᱚ ᱡᱚᱥᱚᱜᱼᱟ ᱡᱩᱫᱤ ᱢᱤᱫ ᱫᱷᱟᱣ ᱡᱚᱥ ᱞᱮᱱ ᱠᱷᱟᱱ ᱠᱚᱢ ᱥᱮ ᱠᱚᱢ ᱩᱱᱠᱩᱫᱚ ᱛᱤᱱ ᱪᱟᱹᱨ ᱠᱤᱞᱳ ᱠᱟᱛᱮᱫ ᱜᱮᱠᱚ ᱨᱟᱠᱟᱵᱚᱜᱼᱟ ᱥᱮ ᱢᱤᱫ ᱠᱤᱞᱳ ᱠᱷᱚᱱ ᱪᱮᱛᱟᱱ ᱜᱮᱠᱚ ᱨᱟᱠᱟᱵᱚᱜᱼᱟ